ᱦᱮᱞᱳ ᱡᱚᱜᱟᱨᱜᱮ ᱚᱠᱚᱭ

ᱦᱮᱸ ᱢᱟ ᱞᱟᱹᱭᱵᱮᱱ ᱜᱚᱢᱠᱮ ᱦᱮᱸ ᱟᱫᱚ ᱥᱟᱹᱨᱤᱢᱟ ᱥᱟᱹᱨᱤᱜᱮ ᱜᱚᱢᱠᱮ ᱜᱳᱴᱟ ᱫᱤᱥᱚᱢᱜᱮ ᱱᱚᱝᱠᱟ ᱟᱵᱚ ᱥᱟᱱᱛᱟᱞ ᱫᱚ ᱟᱹᱰᱤ ᱱᱟᱦᱟᱪᱟᱨ ᱨᱮ ᱢᱮᱱᱟᱜ ᱵᱚᱱᱟ ᱟᱵᱚ ᱫᱚ ᱵᱮᱵᱽᱥᱟ ᱵᱟᱹᱱᱤᱡᱡᱚ ᱛᱮᱦᱚᱸ ᱵᱟᱵᱚᱱ ᱞᱟᱦᱟᱼᱟ ᱟᱵᱚ ᱫᱚ ᱠᱷᱮᱛ ᱠᱷᱟᱹᱨᱟᱹᱭ ᱨᱮ ᱠᱟᱹᱢᱤ ᱦᱮᱣᱟ ᱦᱚᱲ ᱠᱟᱱᱟᱵᱚ ᱟᱨ ᱚᱱᱠᱟ ᱠᱟᱛᱮᱫ ᱜᱮ ᱚᱱᱮ ᱟᱨ ᱠᱤᱪᱷᱩ ᱦᱚᱲᱫᱚ ᱱᱚᱝᱠᱟ ᱵᱟᱦᱨᱮ ᱫᱤᱥᱚᱢ ᱪᱟᱞᱟᱣ ᱠᱟᱛᱮᱫ ᱠᱚ ᱠᱟᱹᱢᱤᱭᱟ ᱠᱤᱪᱷᱩ ᱦᱚᱲ ᱫᱚ ᱚᱲᱟᱜ ᱨᱮᱜᱮ ᱠᱷᱮᱛ ᱠᱚᱨᱮᱫ ᱪᱟᱥ ᱟᱵᱟᱫ ᱠᱟᱛᱮᱫ ᱟᱠᱚᱣᱟᱜ ᱡᱤᱭᱚᱱ ᱠᱚ ᱠᱷᱟᱸᱱᱰᱟᱣᱟ ᱟᱨ ᱠᱤᱪᱷᱩ ᱦᱚᱲ ᱢᱮᱱᱟᱜ ᱠᱚᱣᱟ ᱟᱹᱰᱤ ᱠᱚᱢ ᱥᱚᱢ ᱡᱟᱦᱟᱸᱭ ᱫᱚ ᱠᱟᱹᱴᱤᱡ ᱠᱟᱹᱴᱤᱡ ᱢᱟᱱᱮ ᱵᱮᱵᱽᱥᱟ ᱵᱟᱱᱤᱡᱡᱚ ᱠᱚ ᱠᱚᱨᱟᱣ ᱮᱫᱟ ᱚᱱᱠᱟ ᱛᱟᱞᱟᱛᱮ ᱥᱚᱝᱥᱟᱨ ᱠᱚ ᱪᱟᱞᱟᱣ ᱮᱫᱟ ᱟᱫᱚ ᱥᱟᱹᱨᱤᱜᱮ ᱟᱹᱰᱤ ᱫᱩᱠ ᱨᱮᱱᱟᱜ ᱠᱟᱛᱷᱟ ᱠᱟᱱᱟ ᱟᱵᱚ ᱥᱟᱱᱛᱟᱲ ᱥᱚᱢᱟᱡᱽ ᱨᱮᱦᱚᱸ ᱴᱷᱤᱠ ᱜᱮᱭᱟ ᱴᱷᱤᱠ ᱜᱮᱭᱟ